ᱦᱮᱸ ᱢᱮᱱ ᱫᱟ ᱞᱤᱧ ᱦᱮᱸ ᱦᱮᱸ ᱦᱮᱸ ᱜᱟᱹᱰᱤ ᱜᱮᱨᱮᱡᱽ ᱠᱟᱱ ᱜᱮᱭᱟ

ᱦᱮᱸ ᱢᱮᱱᱟᱜ ᱠᱚᱜᱮᱭᱟ ᱢᱮᱱᱟᱜ ᱫᱚ ᱪᱤᱠᱟᱹᱭᱮᱱ ᱛᱟᱵᱮᱱᱟ ᱟᱪᱪᱷᱟ ᱟᱪᱪᱷᱟ ᱛᱚᱵᱮ ᱡᱮ ᱜᱚᱝᱠᱮ ᱪᱟᱞᱟᱜ ᱦᱩᱭᱩᱜ ᱫᱚ ᱚᱸᱰᱮ ᱜᱮ ᱟᱪᱪᱷᱟ ᱟᱪᱪᱷᱟ ᱫᱮᱠᱷᱤ ᱩᱱᱠᱩ ᱞᱤᱧ ᱢᱮᱛᱟ ᱠᱚ ᱠᱟᱱᱟ ᱛᱟᱦᱚᱞᱮ ᱪᱟᱞᱟᱜ ᱟᱠᱚ ᱚᱵᱳᱥᱥᱳᱭ ᱟᱫᱚ ᱯᱟᱢ ᱯᱟᱢᱪᱟᱨ ᱥᱩᱢᱩᱝ ᱜᱮ ᱥᱮ ᱟᱨᱦᱚᱸ ᱠᱤᱪᱷᱩ ᱜᱟᱱ ᱵᱟᱹᱲᱤᱡ ᱡᱟᱦᱟᱱ ᱟᱠᱟᱱ ᱛᱟᱵᱮᱱᱟ ᱵᱟᱝᱠᱷᱟᱱ ᱫᱚ ᱯᱟᱴᱥ ᱠᱚᱫᱚ ᱤᱫᱤ ᱞᱟᱜᱟᱜ ᱟᱥᱮ ᱦᱮᱸ ᱦᱮᱸ ᱦᱮᱸ ᱧᱟᱢᱚᱜᱼᱟ ᱧᱟᱢᱚᱜᱼᱟᱫᱚ ᱚᱱᱟ ᱠᱚᱫᱚ ᱧᱮᱞ ᱦᱩᱭᱩᱜᱼᱟ ᱛᱳ ᱛᱟᱦᱚᱞᱮ ᱠᱷᱟᱱ ᱫᱚ ᱚᱱᱟ ᱠᱚᱫᱚ ᱵᱚᱫᱚᱞ ᱞᱟᱜᱟᱜᱼᱟ ᱮᱴᱟᱜᱟᱜ ᱞᱟᱜᱟᱣᱟ ᱦᱩᱭᱩᱜᱼᱟ

ᱟᱪᱪᱷᱟ ᱦᱮᱸ ᱦᱮᱸ ᱦᱮᱸ ᱟᱪᱪᱷᱟ ᱦᱮᱸ ᱛᱳ ᱚᱱᱟ ᱠᱚᱫᱚ ᱦᱮᱸ ᱦᱮᱸ ᱦᱮᱸ ᱴᱷᱤᱠ ᱦᱮᱱᱟᱜᱼᱟ ᱛᱟᱦᱚᱞᱮ ᱱᱤᱛᱚᱜ ᱜᱮᱞᱤᱧ ᱯᱟᱴᱷᱟᱣ ᱮᱫᱟ ᱟᱪᱪᱷᱟ ᱪᱷᱟ ᱦᱮᱸ ᱦᱮᱸ ᱦᱮᱸ ᱦᱮᱸ ᱤᱫᱤ ᱛᱟᱨᱟᱭᱟᱞᱤᱧ ᱟᱫᱚ ᱦᱮᱸ ᱦᱮᱸ ᱵᱷᱮᱡᱟᱭᱮ ᱠᱟᱱᱟ ᱞᱤᱧ ᱟᱪᱪᱷᱟ ᱴᱷᱤᱠ ᱦᱮᱱᱟᱜᱼᱟ ᱦᱮᱸ ᱦᱮᱸ ᱫᱚᱦᱚᱭ ᱵᱮᱱ ᱸ